ᱤᱧᱫᱚ ᱥᱩᱠᱨᱤ ᱫᱚ ᱯᱨᱚᱛᱷᱚᱢ ᱫᱚ ᱡᱮᱧ ᱟᱹᱥᱩᱞ ᱠᱮᱫᱮᱭᱟ ᱢᱤᱫᱴᱟᱝ ᱟᱨᱠᱤ ᱯᱟᱹᱴᱷᱤ ᱥᱩᱠᱨᱤ ᱛᱳ ᱩᱱᱤ ᱥᱩᱠᱨᱤ ᱟᱹᱥᱩᱞ ᱠᱟᱛᱮᱫ

ᱤᱨᱤᱥ ᱛᱷᱮᱠᱮ ᱯᱚᱸᱭᱛᱨᱤᱥ ᱦᱟᱡᱟᱨ ᱴᱟᱠᱟᱧ ᱞᱟᱵᱷᱫᱟ ᱛᱳ ᱤᱧᱨᱮᱱ ᱯᱳᱱᱭᱟ ᱢᱚᱬᱮ ᱜᱚᱴᱮᱡ ᱢᱮᱱᱟᱜ ᱠᱚᱣᱟ ᱢᱤᱱᱤᱢᱟᱢ ᱵᱚᱪᱷᱚᱨ ᱨᱮ ᱵᱟᱨ ᱫᱷᱟᱣ ᱠᱚ ᱦᱚᱯᱚᱱᱮᱜ ᱠᱚᱣᱟ ᱟᱨ ᱵᱟᱨᱫᱷᱟᱣ ᱦᱚᱯᱚᱱ ᱠᱟᱛᱮᱫ ᱤᱧ ᱢᱤᱱᱤᱢᱟᱢ ᱯᱟᱸᱪᱴᱤ ᱮᱸᱜᱟ ᱡᱩᱫᱤ ᱢᱮᱱᱟᱜ ᱠᱚᱠᱷᱟᱡ ᱥᱟᱛᱴᱤ ᱠᱟᱛᱮᱫ ᱠᱚ ᱦᱚᱯᱚᱱᱮᱫ ᱠᱚ ᱨᱮᱦᱚᱸ ᱯᱟᱸᱪ ᱥᱟᱛᱮ ᱯᱚᱸᱭᱛᱨᱤᱥᱴᱤ ᱯᱚᱸᱭᱛᱨᱤᱥ ᱫᱩᱜᱽᱱᱮ ᱥᱳᱛᱛᱳᱨ ᱥᱳᱛᱛᱳᱨ ᱛᱤᱱᱮ